ᱟᱵᱚᱣᱟᱜ ᱥᱟᱱᱛᱟᱲᱤ ᱯᱟᱹᱨᱥᱤ ᱫᱚ ᱱᱚᱣᱟᱛᱮ ᱮᱥᱮᱨ ᱟᱠᱟᱱᱟ ᱡᱮᱢᱚᱱ ᱠᱤ ᱟᱵᱚ ᱥᱟᱱᱛᱟᱲ ᱟᱹᱛᱩ ᱥᱩᱨ ᱠᱚᱨᱮᱜ ᱮᱴᱟᱜ ᱵᱷᱟᱥᱟ ᱡᱮᱢᱚᱱ ᱠᱤ ᱵᱟᱝᱞᱟ ᱩᱲᱤᱭᱟ ᱦᱤᱱᱫᱤ ᱤᱝᱨᱮᱡᱤ ᱮᱢᱟᱱ ᱵᱷᱟᱥᱟ ᱠᱚ ᱦᱚᱲᱠᱚ ᱢᱮᱱᱟᱜ ᱠᱚᱣᱟ ᱚᱱᱟᱛᱮ ᱚᱱᱟ ᱵᱷᱟᱥᱟ ᱥᱮᱫ ᱜᱮ ᱟᱵᱚ ᱨᱮᱱ ᱟᱹᱛᱩ ᱦᱚᱲ ᱥᱮ ᱚᱲᱟᱜ ᱦᱚᱲ ᱚᱱᱛᱮ ᱠᱚ ᱞᱟᱦᱟᱜ ᱠᱟᱱᱟ ᱚᱱᱟ ᱪᱤᱠᱟᱹ ᱛᱮ ᱟᱵᱚ ᱥᱟᱱᱛᱟᱲ ᱯᱟᱹᱨᱥᱤ ᱨᱮᱱ ᱦᱚᱲ ᱠᱚ ᱥᱟᱱᱛᱟᱲ ᱯᱟᱹᱨᱥᱤ ᱥᱮᱫ ᱠᱚ ᱮᱥᱮᱨ ᱤᱫᱤᱜ ᱠᱟᱱᱟ